ᱪᱤᱛᱟᱹᱨ ᱟᱸᱠᱟᱣ ᱥᱮ ᱟᱸᱠᱟᱥᱮ ᱡᱟᱦᱟᱸ ᱱᱟᱜ ᱡᱤᱱᱤᱥ ᱜᱮ ᱪᱤᱛᱟᱹᱨ ᱛᱟᱞᱟᱛᱮ ᱥᱚᱫᱚᱨ ᱞᱟᱹᱜᱤᱫ ᱟᱵᱚ ᱫᱚ ᱡᱚᱛᱚ ᱠᱷᱚᱱ ᱢᱟᱨᱟᱝ ᱫᱚ ᱦᱩᱭᱩᱜ ᱠᱟᱱᱟ ᱢᱤᱫ ᱪᱤᱱᱛᱟᱹ ᱵᱷᱟᱵᱱᱟ ᱢᱤᱫ ᱪᱤᱱᱛᱟᱹ ᱵᱷᱟᱵᱱᱟ ᱟᱵᱚ ᱫᱚ ᱞᱟᱹᱠᱛᱤ ᱟᱵᱚᱱᱟ ᱠᱟᱨᱚᱱ ᱪᱤᱱᱛᱟᱹ ᱵᱷᱟᱵᱱᱟ ᱡᱟᱦᱟᱭᱟᱜ ᱵᱟᱝ ᱛᱟᱦᱮᱱᱟ ᱩᱱᱤ ᱫᱚ ᱢᱤᱫ ᱟᱹᱰᱤ ᱢᱟᱨᱟᱝ ᱪᱤᱛᱟᱹᱨ ᱠᱟᱹᱨᱤᱜᱚᱨ ᱦᱚᱸ ᱵᱟᱭ ᱦᱩᱭ ᱫᱟᱲᱮᱭᱟᱜᱼᱟ ᱡᱮᱢᱚᱱ ᱠᱟᱹᱨᱤᱜᱚᱨ ᱫᱚ ᱪᱮᱫ ᱪᱮᱫ ᱦᱚᱸ ᱠᱟᱹᱞᱨᱤᱜᱚᱨ ᱵᱟᱭ ᱦᱩᱭ ᱫᱟᱲᱮᱭᱟᱜᱼᱟ ᱡᱩᱫᱤ ᱩᱱᱤᱭᱟᱜ ᱪᱤᱱᱛᱟᱹ ᱵᱷᱟᱵᱱᱟ ᱵᱟᱝ ᱛᱟᱦᱮᱱ ᱛᱟᱭᱟ ᱪᱤᱱᱛᱟᱹ ᱵᱷᱟᱵᱱᱟ ᱛᱟᱦᱮᱸ ᱞᱮᱱᱠᱷᱟᱱ ᱜᱮ ᱱᱟᱣᱟ ᱱᱟᱣᱟ ᱟᱭᱰᱤᱭᱟ ᱦᱤᱡᱩᱜᱼᱟ ᱱᱟᱣᱟ ᱱᱟᱣᱟ ᱡᱤᱱᱤᱥ ᱥᱤᱨᱡᱚᱱ ᱨᱮᱱᱟᱜ ᱱᱟᱣᱟ ᱱᱟᱣᱟ ᱡᱤᱱᱤᱥ ᱵᱮᱱᱟᱣ ᱨᱮᱱᱟᱜ ᱢᱤᱫ ᱫᱟᱲᱮ ᱦᱤᱡᱩᱜᱼᱟ ᱚᱱᱟ ᱫᱷᱚᱨᱚ ᱡᱟᱦᱟᱸ ᱛᱤᱱᱟᱜ ᱜᱮ ᱛᱮᱦᱮᱧ ᱜᱟᱯᱟ ᱱᱟᱣᱟ ᱱᱟᱣᱟ ᱠᱟᱹᱨᱤᱜᱚᱨ ᱠᱚ ᱵᱮᱱᱟᱜ ᱠᱟᱱᱟ ᱩᱱᱠᱩ ᱠᱟᱹᱨᱤᱜᱚᱨ ᱱᱚᱣᱟ ᱮᱛᱚᱦᱚᱵ ᱨᱮ ᱠᱟᱹᱨᱤᱜᱚᱨ ᱮᱛᱚᱦᱚᱵ ᱨᱮ ᱱᱚᱣᱟ ᱪᱷᱩᱵᱤ ᱟᱸᱠᱟᱣ ᱮᱛᱚᱦᱚᱵ ᱨᱮ ᱟᱭᱢᱟ ᱞᱮᱠᱟᱱᱟᱜ ᱥᱳᱢᱚᱥᱥᱟ ᱨᱮᱠᱚ ᱧᱩᱨᱦᱟᱹᱜ ᱠᱟᱱᱟ ᱡᱮᱞᱮᱠᱟ ᱵᱟᱠᱚ ᱯᱮᱠᱴᱤᱥᱚᱜ ᱠᱟᱱᱟ ᱚᱱᱟ ᱵᱟᱝ ᱯᱮᱠᱴᱤᱥ ᱠᱟᱨᱚᱱ ᱛᱮ ᱩᱱᱠᱩ ᱴᱷᱤᱠ ᱢᱩᱡᱽ ᱥᱟᱹᱦᱤᱡ ᱪᱷᱩᱵᱤ ᱠᱚᱦᱚᱸ ᱵᱟᱠᱚ ᱟᱸᱠ ᱫᱟᱲᱮᱭᱟᱜ ᱠᱟᱱᱟ ᱪᱷᱚᱵᱤ ᱵᱟᱠᱚ ᱟᱸᱠ ᱫᱟᱲᱮᱭᱟᱜ ᱠᱟᱱᱟ ᱢᱚᱡᱽ ᱛᱮ ᱮᱢᱟᱱ ᱩᱱᱠᱩ ᱟᱠᱚᱣᱟᱜ ᱡᱟᱦᱟᱱᱟᱜ ᱢᱚᱱᱮᱨ ᱠᱟᱛᱷᱟ ᱥᱮ ᱡᱟᱦᱟᱱᱟᱜ ᱵᱟᱥᱛᱚᱵ ᱪᱤᱛᱟᱹᱨ ᱦᱚᱸ ᱵᱟᱠᱚ ᱥᱚᱫᱚᱨ ᱫᱟᱲᱮᱭᱟᱜ ᱠᱟᱱᱟ ᱪᱮᱫᱟᱜ ᱥᱮ ᱵᱟᱝ ᱩᱱᱤᱴᱷᱮᱱ ᱚᱱᱟ ᱪᱤᱱᱛᱟᱹ ᱵᱷᱟᱵᱱᱟ ᱵᱟᱹᱱᱩᱜᱼᱟ ᱚᱱᱟᱛ ᱛᱚᱨᱚᱝ ᱵᱟᱠᱚ ᱢᱮᱱᱟ ᱛᱤ ᱥᱩᱡᱽᱦᱤ ᱛᱤ ᱥᱩᱡᱽᱦᱤ ᱞᱮᱠᱟᱛᱮ ᱩᱱᱤ ᱦᱚᱸ ᱵᱟᱭ ᱯᱮᱠᱴᱤᱥᱚᱜᱼᱟ ᱛᱚ ᱯᱮᱠᱴᱤᱥ ᱜᱮ ᱟᱹᱰᱤ ᱢᱟᱨᱟᱝ ᱡᱤᱱᱤᱥ ᱠᱟᱱᱟ ᱯᱮᱠᱴᱤᱥ ᱟᱨ ᱪᱤᱱᱛᱟᱹ ᱵᱷᱟᱵᱱᱟ ᱱᱤᱭᱟᱹ ᱠᱚ ᱛᱟᱦᱮᱸ ᱞᱮᱱᱠᱷᱟᱱ ᱜᱮ ᱢᱤᱫᱴᱮᱱ ᱟᱹᱰᱤ ᱵᱷᱟᱜᱮ ᱢᱚᱡᱽ ᱠᱟᱹᱨᱤᱜᱚᱨ ᱫᱚ ᱵᱮᱱᱟᱣ ᱡᱩᱛᱩᱜᱼᱟ ᱟᱨ ᱵᱷᱟᱜᱮ ᱢᱚᱡᱽ ᱠᱟ ᱨᱤᱜᱚᱨ ᱵᱮᱱᱟᱣ ᱞᱟᱹᱜᱤᱫ ᱛᱮ ᱫᱤᱱᱟᱹᱢ ᱥᱮᱛᱟᱜ ᱟᱨ ᱟᱭᱩᱵ ᱡᱚᱠᱷᱚᱱ ᱜᱮ ᱥᱳᱢᱚᱭᱚᱜᱼᱟ ᱢᱤᱫ ᱫᱷᱟᱢ ᱫᱚ ᱠᱷᱟᱛᱟ ᱠᱚᱞᱚᱢ ᱨᱮ ᱞᱟᱹᱠᱛᱤ ᱠᱟᱱᱟ ᱚᱱᱟ ᱵᱮᱱᱟᱣ ᱥᱮ ᱚᱱᱟ ᱪᱚᱨᱪᱟ ᱨᱮᱱᱟᱜ ᱫᱚ